ᱤᱧ ᱟᱜᱟᱢ ᱫᱤᱱ ᱨᱮ ᱥᱮᱨᱮᱧ ᱞᱟᱹᱜᱤᱫ ᱟᱹᱰᱤ ᱟᱹᱰᱤ ᱢᱚᱱᱮ ᱨᱮ ᱟᱸᱥ ᱛᱟᱦᱮᱸ ᱠᱟᱱᱟ ᱤᱧᱟᱹᱜ ᱱᱚᱣᱟ ᱟᱜᱟᱢ ᱨᱮ ᱥᱮᱨᱮᱧ

ᱠᱩᱥᱤᱧ ᱨᱟᱹᱥᱠᱟᱹᱧ ᱟᱹᱭᱠᱟᱣ ᱠᱟᱜᱼᱟ ᱱᱚᱣᱟ ᱥᱮᱨᱮᱧ

ᱟᱹᱰᱤ ᱟᱹᱰᱤ ᱠᱚᱲᱟ

ᱥᱟᱱᱟᱢ ᱠᱚᱜᱮ ᱡᱚᱛᱚ ᱠᱚ ᱥᱮᱞᱮᱫ ᱫᱟᱲᱮᱭᱟᱜᱼᱟ ᱤᱧ ᱟᱜᱟᱢ ᱫᱤᱱ ᱨᱮ ᱤᱧᱟᱹᱜ ᱴᱟᱴᱚᱣᱟᱥ ᱤᱧᱟᱹᱜ ᱟᱥᱟ ᱤᱧᱟᱹᱜ ᱢᱚᱱᱮ ᱢᱮᱱᱟᱜᱼᱟ ᱡᱮ ᱫᱟᱨᱟᱭᱠᱟᱱ ᱟᱜᱟᱢ ᱫᱤᱱ ᱨᱮ ᱟᱵᱚ ᱱᱚᱣᱟ ᱥᱮᱨᱮᱧ ᱯᱩᱛᱷᱤ ᱵᱮᱱᱟᱣ ᱟᱵᱚᱱ ᱥᱟᱶᱛᱮ ᱟᱵᱚᱣᱟᱜ ᱟᱜᱟᱢ ᱨᱮᱱᱟᱜ ᱥᱟᱱᱟᱢ ᱠᱟᱛᱷᱟ ᱵᱚᱱ ᱞᱟᱹᱭ ᱥᱚᱫᱚᱨᱟ ᱚᱱᱟ ᱠᱷᱟᱹᱛᱤᱨ ᱤᱧ ᱱᱚᱣᱟ ᱥᱮᱨᱮᱧ ᱟᱜᱟᱢ ᱫᱤᱱ ᱞᱟᱹᱜᱤᱫ ᱤᱧ ᱥᱮᱬᱟᱭᱟ ᱢᱮᱱᱛᱮᱧ ᱟᱸᱥ ᱴᱟᱴᱚᱣᱟᱥ ᱵᱚ ᱟᱥᱟ ᱢᱮᱱᱟᱜᱼᱟ ᱚᱱᱟ ᱠᱷᱟᱹᱛᱤᱨ ᱤᱧ ᱟᱹᱰᱤ ᱟᱹᱰᱤ ᱥᱟᱨᱦᱟᱣ ᱠᱚᱣᱟᱹᱧ ᱥᱟᱱᱟᱢ ᱠᱚᱜᱮ ᱱᱚᱣᱟ ᱥᱮᱬᱟ ᱞᱟᱹᱜᱤᱫ ᱵᱚᱱ ᱨᱤᱠᱟᱹᱭᱢᱟ ᱟᱨ ᱟᱸᱥ ᱢᱚᱱᱮ ᱵᱚᱱ ᱯᱩᱨᱟᱹᱣᱢᱟ